ᱦᱮᱸ ᱚᱠᱟ ᱞᱮᱠᱟᱱ ᱥᱟᱬᱮᱥ ᱥᱟᱬᱮᱥ ᱦᱚᱸ ᱥᱮ ᱦᱩᱭᱩᱜ ᱠᱟᱱᱟ ᱦᱚᱜᱼᱚᱭ ᱡᱮ ᱯᱷᱳᱱ ᱯᱷᱳᱱ ᱯᱷᱳᱱ ᱦᱚᱸ ᱢᱤᱫᱴᱟᱝ ᱵᱤᱜᱽᱜᱮᱭᱟᱱ ᱡᱤᱱᱤᱥ ᱠᱟᱱᱟ ᱡᱮᱢᱚᱱ ᱠᱟᱛᱷᱟᱜ ᱟᱵᱚ ᱦᱟᱱᱤ ᱚᱲᱟᱜ ᱦᱚᱲ ᱥᱟᱞᱟᱜ ᱵᱚᱱ ᱠᱟᱛᱷᱟᱜ ᱜᱮᱭᱟ ᱦᱮᱸ ᱚᱲᱟᱜ ᱦᱚᱲ ᱥᱟᱞᱟᱜ ᱦᱚᱸ ᱵᱟᱵᱚᱱ ᱢᱟᱱᱮ ᱯᱷᱳᱱ ᱵᱟᱝ ᱛᱟᱦᱮᱸ ᱞᱮᱱᱠᱷᱟᱱ ᱪᱤᱠᱟᱹ ᱛᱮᱵᱚᱱ ᱠᱟᱛᱷᱟ ᱠᱚᱜᱼᱟ ᱥᱮ ᱵᱤᱜᱽᱜᱟᱱ ᱵᱟᱭ ᱱᱚᱣᱟ ᱵᱟᱭ ᱛᱮᱭᱟᱨ ᱞᱮᱠᱷᱟᱱ ᱪᱤᱠᱟᱹ ᱛᱮᱵᱚᱱ ᱠᱟᱛᱷᱟ ᱠᱚᱜᱼᱟ ᱦᱮᱸ ᱱᱚᱜᱼᱚᱭ ᱡᱮ ᱠᱚᱢᱯᱤᱭᱩᱴᱟᱨ ᱚᱱᱟ ᱦᱚᱸ ᱵᱤᱜᱽᱜᱟᱱ ᱜᱮ ᱵᱤᱜᱽᱜᱟᱱ ᱜᱮ ᱦᱮᱸ ᱡᱟᱦᱟᱱᱟᱜ ᱜᱮ ᱢᱟᱱᱮ ᱡᱟᱦᱟᱸ ᱜᱮ ᱯᱨᱤᱱᱴ ᱟᱣᱩᱴ ᱞᱮᱠᱷᱟᱱ ᱦᱚᱸ ᱵᱳᱭ ᱠᱷᱟᱛᱟ ᱠᱚ ᱡᱮᱢᱚᱱ ᱯᱨᱤᱱᱴ ᱟᱣᱩᱴᱚᱜ ᱠᱟᱱᱟ ᱚᱱᱟ ᱦᱚᱸ ᱡᱮᱢᱚᱱ ᱵᱤᱜᱽᱜᱟᱱ ᱜᱮ ᱵᱮᱱᱟᱣ ᱠᱟᱫᱟᱭ ᱵᱤᱜᱽᱜᱟᱱ ᱜᱮ ᱮᱢ ᱠᱟᱜ ᱵᱚᱱᱟᱭ ᱟᱨᱠᱤ ᱟᱵᱚ ᱫᱚ ᱟᱨ ᱱᱚᱜᱼᱚᱭ ᱡᱮ ᱴᱟᱠᱟ ᱯᱚᱭᱥᱟ ᱠᱚ ᱡᱟᱦᱟᱱᱟᱜ ᱨᱮᱜᱮ ᱟᱨᱠᱤ ᱟᱱᱟᱴ ᱨᱮ ᱯᱟᱲᱟᱣ ᱞᱮᱵᱠᱷᱟᱱ ᱜᱮᱵᱚᱱ ᱢᱟᱱᱮ ᱴᱟᱠᱟ ᱯᱩᱭᱥᱟᱹ ᱠᱚ ᱡᱩᱫᱤ ᱦᱟᱛᱨᱮ ᱵᱟᱹᱱᱩᱜᱼᱟ ᱚᱲᱟᱜ ᱨᱮ ᱚᱲᱟᱜ ᱦᱚᱲ ᱦᱚᱸ ᱠᱚ ᱢᱟᱱᱮ ᱯᱷᱳᱱ ᱯᱮ ᱠᱚᱛᱮ ᱠᱚ ᱠᱩᱞ ᱫᱟᱲᱮᱭᱟᱜᱼᱟ ᱚᱱᱟᱦᱚᱸ ᱵᱤᱜᱽᱜᱟᱱ ᱜᱮ ᱮᱢ ᱠᱟᱜ ᱵᱚᱱᱟᱭ ᱦᱮᱸ ᱤᱱᱟᱹ ᱠᱚᱜᱮ ᱟᱨ ᱟᱹᱰᱤ ᱟᱭᱢᱟ ᱞᱮᱠᱟᱱ ᱟᱱᱟᱴ ᱟᱱᱟᱴ ᱨᱮᱵᱚᱱ ᱯᱟᱲᱟᱣ ᱞᱮᱱᱠᱷᱟᱱ ᱡᱷᱚᱛᱚ ᱠᱤᱪᱷᱩ ᱜᱮ ᱟᱨᱠᱤ ᱵᱤᱜᱽᱜᱟᱱ ᱚᱱᱮ ᱡᱮ ᱩᱱᱤ ᱜᱮ ᱢᱟᱱᱮ ᱟᱨᱠᱤ ᱟᱵᱚᱭ ᱥᱟᱦᱟᱡᱡᱚᱭᱮᱜ ᱵᱚᱱᱟ ᱟᱨᱠᱤ ᱵᱤᱜᱽᱜᱟᱱ ᱜᱮ ᱵᱤᱜᱽᱜᱟᱱ ᱵᱟᱭ ᱛᱟᱦᱮᱸ ᱞᱮᱱᱠᱷᱟᱱ ᱪᱤᱠᱟᱹᱛᱮ ᱟᱵᱚ ᱫᱚ ᱥᱟᱦᱟᱡᱽᱡᱚ ᱠᱮᱵᱚᱱᱟ ᱱᱚᱣᱟ ᱠᱚᱜᱮ ᱦᱩᱭᱩᱜ ᱠᱟᱱᱟ ᱵᱤᱜᱽᱜᱟᱱ ᱫᱚ ᱟᱨ ᱪᱮᱫ ᱟᱨ ᱱᱚᱜᱼᱚᱭ ᱡᱮ ᱡᱟᱦᱟᱱᱟᱜ ᱠᱚ ᱯᱨᱚᱡᱮᱠᱴ ᱚᱱᱩᱡᱟᱭᱤ ᱚᱱᱟ ᱦᱚᱸ ᱵᱤᱜᱽᱜᱟᱱ ᱜᱮ ᱡᱮᱢᱚᱱ ᱵᱤᱜᱽᱜᱟᱱ ᱜᱮ ᱮᱢ ᱠᱟᱜ ᱵᱚᱱᱟᱭ ᱚᱱᱟ ᱦᱚᱸ ᱦᱮᱸ ᱤᱧᱫᱚᱹᱧ ᱤᱧᱫᱚᱹᱧ ᱞᱟᱹᱭᱟ ᱡᱮ ᱱᱚᱣᱟ ᱠᱚᱫᱚ ᱵᱤᱜᱽᱜᱟᱱ ᱜᱮ ᱮᱢ ᱠᱟᱜ ᱵᱚᱱᱟᱭ ᱦᱮᱸ ᱟᱨ ᱱᱤᱭᱟᱹ ᱠᱚᱜᱮ ᱱᱤᱭᱟᱹ ᱠᱚᱜᱮᱧ ᱞᱟᱹᱭᱟ ᱤᱧ ᱫᱚ ᱟᱨᱠᱤ ᱡᱮᱢᱚᱱ ᱟᱹᱰᱤ ᱠᱤᱪᱷᱩ ᱜᱮ ᱠᱩᱞ ᱡᱤᱱᱤᱥ ᱠᱚ ᱡᱮᱢᱚᱱ ᱴᱟᱠᱟ ᱯᱩᱭᱥᱟᱹ ᱦᱚᱸ ᱴᱟᱠᱟ ᱯᱩᱭᱥᱟᱹ ᱢᱟᱛᱚ ᱠᱩᱞ ᱜᱮᱭᱟᱵᱚᱱ ᱯᱷᱳᱱ ᱯᱮ ᱛᱮ ᱠᱩᱞ ᱜᱟᱱᱚᱜ ᱜᱮᱭᱟ ᱟᱹᱰᱤ ᱠᱤᱪᱷᱩ ᱛᱮᱜᱮ ᱟᱨᱠᱤ ᱦᱮᱸ ᱟᱨ ᱱᱚᱜᱼᱚᱭ ᱡᱮ ᱱᱚᱜᱼᱚᱭ ᱡᱮ ᱡᱟᱦᱟᱱᱟᱜ ᱨᱮᱜᱮ ᱟᱨᱠᱤ ᱠᱚᱞᱮᱡᱽ ᱠᱚᱨᱮᱜ ᱵᱚᱱ ᱵᱷᱚᱨᱛᱤᱜ ᱠᱟᱱᱟ ᱥᱮ ᱚᱲᱟᱜ ᱠᱷᱚᱱᱟᱜ ᱵᱷᱚᱨᱛᱤ ᱜᱟᱱᱚᱜ ᱠᱟᱱᱟ ᱢᱳᱵᱟᱭᱤᱞ ᱛᱮ ᱮᱢᱟᱱ ᱛᱮ ᱟᱨ ᱠᱚᱢᱯᱤᱭᱩᱴᱟᱨ ᱛᱮᱦᱚᱸ ᱜᱟᱱᱚᱜ ᱠᱟᱱᱟ ᱚᱱᱞᱟᱭᱤᱱ ᱡᱚᱛᱚ ᱜᱮᱛᱚ ᱵᱤᱜᱽᱜᱟᱱᱟᱜ ᱠᱟᱱᱟ ᱱᱚᱣᱟ ᱫᱚ ᱵᱤᱜᱽᱜᱟᱱ ᱵᱟᱭ ᱥᱟᱬᱮᱥ ᱞᱮᱠᱷᱟᱱ ᱪᱤᱠᱟᱹᱛᱮ ᱵᱤᱠᱟᱥ ᱦᱩᱭ ᱠᱚᱜᱼᱟ ᱥᱮ ᱦᱮᱸ ᱤᱱᱟᱹ ᱠᱚᱜᱮ ᱱᱤᱭᱟᱹ ᱠᱚᱜᱮ ᱤᱧ ᱫᱚ